ᱵᱷᱟᱨᱚᱛ ᱫᱤᱥᱚᱢ ᱨᱮ ᱟᱰᱤ ᱞᱮᱠᱟᱱ ᱞᱟᱠᱪᱟᱨ ᱦᱮᱱᱟᱜ ᱠᱟᱫᱟ ᱛᱟᱨ ᱢᱚᱫᱽᱫᱷᱮ ᱥᱟᱱᱛᱟᱞᱟᱜ ᱞᱟᱠᱪᱟᱨ ᱫᱚ ᱟᱰᱤ ᱡᱩᱫᱟᱹ ᱜᱮᱭᱟ ᱥᱟᱱᱛᱟᱞᱟᱜ ᱞᱟᱠᱪᱟᱨ ᱨᱮᱫᱚ ᱦᱩᱭᱩᱜ ᱠᱟᱱᱟ ᱫᱚᱝ ᱫᱚᱝ ᱞᱟᱜᱽᱲᱮ ᱵᱟᱦᱟ ᱥᱚᱨᱦᱟᱭ ᱫᱚᱝ ᱫᱚ ᱵᱟᱯᱞᱟ ᱥᱩᱢᱟᱹᱭ ᱠᱚ ᱮᱱᱮᱡᱼᱟ ᱞᱟᱜᱽᱲᱮ ᱦᱚᱸ ᱵᱟᱯᱞᱟ ᱥᱩᱢᱟᱹᱭ ᱠᱚ ᱮᱱᱮᱡᱼᱟ ᱵᱟᱦᱟ ᱫᱚ ᱵᱟᱦᱟ ᱞᱚᱭᱚᱝ ᱥᱮ ᱵᱟᱦᱟ ᱵᱚᱸᱜᱟ ᱥᱩᱢᱟᱹᱭ ᱠᱚ ᱮᱱᱮᱡᱼᱟ ᱥᱚᱨᱦᱟᱭ ᱫᱚ ᱚᱨᱦᱟᱭ ᱵᱚᱸᱜᱟ ᱥᱩᱢᱟᱹᱭ ᱠᱚ ᱮᱱᱮᱡᱼᱟ ᱥᱟᱱᱛᱟᱞᱟᱜ ᱞᱟᱴᱩ ᱯᱩᱡᱟᱹ ᱫᱚ ᱦᱩᱭᱩᱜ ᱠᱟᱱᱟ ᱡᱮ ᱥᱚᱨᱦᱟᱭ ᱵᱚᱸᱜᱟ ᱥᱚᱨᱦᱟᱭ ᱵᱚᱸᱜᱟ ᱨᱮ ᱡᱟᱦᱟᱸ ᱠᱚ ᱮᱱᱮᱡᱼᱟ ᱛᱚᱵᱮ ᱥᱟᱯᱟᱵ ᱫᱚ ᱟᱞᱟᱫᱟ ᱟᱞᱟᱫᱟ ᱜᱮᱭᱟ ᱦᱚᱲ ᱠᱚ ᱵᱮᱵᱚᱦᱟᱨᱟ ᱛᱩᱢᱫᱟᱜ ᱴᱟᱢᱟᱠ ᱦᱟᱸ ᱵᱟᱨᱭᱟ ᱴᱩᱢᱫᱟᱜ ᱴᱟᱢᱟᱠ ᱴᱮᱭᱚᱝ ᱟᱨ ᱵᱟᱯᱞᱟ ᱥᱮᱨᱮᱧ ᱦᱮᱱᱟᱜ ᱠᱟᱫᱟ ᱢᱤᱜᱴᱮᱡ ᱚᱱᱟ ᱜᱮ ᱫᱚᱝ ᱠᱚ ᱢᱮᱛᱟᱜ ᱠᱟᱱᱟ ᱵᱟᱯᱞᱟ ᱨᱮ ᱰᱷᱚᱞ ᱠᱚ ᱵᱮᱵᱚᱦᱟᱨᱟ ᱛᱟᱣ ᱨᱮᱦᱚᱸ ᱛᱩᱢᱫᱟᱜ ᱴᱟᱢᱟᱠ ᱦᱚᱸ ᱛᱟᱦᱮᱸᱱᱟ ᱛᱟᱯᱚᱨ ᱵᱤᱵᱷᱤᱱᱱᱚ ᱨᱚᱠᱚᱢ ᱠᱟᱴᱟ ᱨᱮᱭᱟᱜ ᱯᱟᱹᱭᱜᱟᱹᱱ ᱛᱟᱦᱮᱸᱱᱟ ᱡᱷᱩᱱᱠᱟᱹ ᱛᱟᱦᱮᱸᱱᱟ ᱛᱟᱨ ᱢᱚᱫᱽᱫᱷᱮᱨᱮ ᱥᱟᱱᱛᱟᱞᱟᱜ ᱞᱟᱠᱪᱟᱨ ᱫᱚ ᱟᱰᱤ ᱨᱤᱞᱟᱹᱢᱟᱞᱟ ᱟᱨ ᱟᱰᱤ ᱱᱟᱯᱟᱭ ᱱᱟᱯᱟᱭ ᱮᱱᱮᱡ ᱦᱮᱱᱟᱜ ᱠᱟᱫᱟ ᱱᱤᱭᱟᱹ ᱠᱚ ᱢᱩᱫᱽᱨᱮ ᱡᱮᱢᱚᱱ ᱦᱮᱱᱟᱜ ᱠᱟᱫᱟ ᱟᱵᱟᱨ ᱵᱤᱵᱷᱤᱱᱱᱚ ᱡᱟᱛᱤ ᱦᱮᱱᱟᱜ ᱠᱚᱣᱟ ᱵᱷᱟᱨᱚᱛᱵᱚᱨᱥᱚ ᱨᱮ ᱵᱤᱵᱷᱤᱱᱱᱚ ᱡᱟᱛᱤ ᱨᱮᱱ ᱵᱤᱵᱷᱤᱱᱱᱚ ᱨᱚᱠᱚᱢ ᱮᱱᱮᱡ ᱦᱮᱱᱟᱜ ᱠᱟᱫᱟ ᱡᱮᱢᱚᱱ ᱵᱤᱦᱩ ᱠᱚ ᱮᱱᱮᱡᱼᱟ ᱩᱝᱠᱩ ᱫᱚ ᱟᱥᱟᱢ ᱨᱮᱱ ᱦᱚᱲ ᱩᱝᱠᱩᱣᱟᱜ ᱰᱨᱮᱥ ᱥᱮ ᱮᱱᱮᱡ ᱥᱮᱨᱮᱧ ᱨᱮᱭᱟᱜ ᱥᱟᱯᱟᱵ ᱟᱞᱟᱫᱟ ᱜᱮᱭᱟ ᱛᱟᱢᱤᱞ ᱱᱟᱲᱩ ᱠᱚ ᱮᱱᱮᱡᱼᱟ ᱵᱷᱟᱨᱚᱛ ᱱᱟᱴᱴᱚᱢ ᱵᱷᱟᱨᱚᱛ ᱱᱟᱴᱴᱚᱢ ᱮᱱᱮᱡ ᱦᱚᱸ ᱮᱠᱴᱩ ᱟᱞᱟᱫᱟ ᱟᱞᱟᱫᱟ ᱜᱮᱭᱟ ᱛᱟ ᱯᱚᱨ ᱪᱷᱳᱣ ᱱᱤᱛᱛᱚ ᱡᱟᱦᱟᱸ ᱠᱚ ᱢᱮᱛᱟᱜ ᱠᱟᱱᱟ ᱚᱱᱟ ᱯᱚᱥᱪᱤᱢ ᱵᱟᱝᱞᱟ ᱨᱮᱭᱟᱜ ᱟᱰᱤ ᱵᱤᱠᱠᱷᱟᱛᱚ ᱪᱷᱳᱣ ᱱᱤᱛᱛᱚ ᱦᱮᱱᱟᱜ ᱠᱟᱫᱟ ᱤᱱᱟᱹ ᱯᱚᱨ ᱦᱩᱭᱩᱜ ᱠᱟᱱᱟ ᱡᱮ ᱠᱚᱛᱷᱟ ᱠᱚᱞᱤ ᱠᱚᱛᱷᱟ ᱠᱚᱞᱤ ᱱᱤᱛᱛᱚ ᱫᱚ ᱦᱩᱭᱩᱜ ᱠᱟᱱᱟ ᱠᱮᱨᱟᱞ ᱨᱮᱭᱟᱜ ᱱᱤᱛᱛᱚ ᱠᱟᱱᱟ ᱛᱟ ᱯᱚᱨ ᱵᱤᱦᱩ ᱟᱥᱟᱢ ᱨᱮᱭᱟᱜ ᱱᱤᱛᱛᱚ ᱚᱱᱟ ᱦᱚᱸ ᱟᱰᱤ ᱵᱤᱠᱠᱷᱟᱛᱚ ᱵᱤᱠᱠᱷᱟᱛᱚ ᱵᱚᱞᱮ ᱟᱹᱨᱤᱪᱟᱹᱞᱤ ᱢᱮᱱᱟᱜ ᱠᱟᱫᱟ ᱟᱰᱤ ᱞᱟᱴᱩ ᱞᱟᱴᱩ ᱟᱨ ᱵᱷᱟᱜᱤ ᱵᱷᱟᱜᱤ ᱰᱮᱱᱥᱟᱨ ᱥᱮ ᱜᱚᱴᱟ ᱵᱤᱥᱥᱚ ᱡᱩᱲᱮ ᱟᱵᱚ ᱵᱷᱟᱨᱚᱛᱵᱚᱨᱥᱚ ᱨᱮᱱᱟᱜ ᱥᱮ ᱟᱞᱮ ᱵᱷᱟᱨᱚᱛᱵᱚᱨᱥᱚ ᱨᱮᱱᱟᱜ ᱞᱟᱠᱪᱟᱨ ᱫᱚ ᱜᱚᱴᱟ ᱵᱤᱥᱥᱚ ᱡᱩᱲᱮ ᱜᱮ ᱪᱷᱚᱲᱟᱣ ᱢᱮᱱᱟᱜ ᱟᱠᱟᱫᱟ ᱛᱟᱨ ᱢᱚᱫᱽᱫᱷᱮᱨᱮ ᱡᱚᱛᱚᱠᱷᱚᱡ ᱨᱤᱞᱟᱹᱢᱟᱞᱟ ᱱᱟᱯᱟᱭ ᱡᱤᱱᱤᱥ ᱫᱚ ᱦᱩᱭᱩᱜ ᱠᱟᱱᱟ ᱥᱟᱱᱛᱟᱞᱟᱜ ᱫᱚᱝ ᱞᱟᱜᱽᱲᱮ ᱵᱟᱦᱟ ᱥᱚᱨᱦᱟᱭ ᱟᱨ ᱫᱮᱵᱤ ᱵᱚᱸᱜᱟ ᱥᱩᱢᱟᱹᱭ ᱥᱟᱱᱛᱟᱞ ᱨᱮᱱᱠᱚ ᱮᱱᱮᱡᱼᱟ ᱵᱟᱝᱢᱟ ᱯᱨᱟᱭ ᱜᱮ ᱦᱩᱭᱩᱜᱼᱟ ᱡᱮ ᱚᱱᱟ ᱜᱮ ᱚᱱᱟ ᱫᱚᱠᱚ ᱢᱮᱛᱟᱜ ᱠᱟᱱᱟ ᱫᱟᱸᱥᱟᱭ ᱮᱱᱮᱡ ᱫᱟᱸᱥᱟᱭ ᱮᱱᱮᱡ ᱫᱚ ᱜᱚᱴᱟ ᱥᱟᱱᱛᱟᱞ ᱠᱚ ᱦᱮᱱᱟᱜ ᱠᱟᱜ ᱠᱚᱣᱟ ᱵᱤᱵᱷᱤᱱᱱᱚ ᱨᱟᱡᱽᱡᱚ ᱨᱮ ᱥᱟᱱᱛᱟᱞ ᱠᱚ ᱦᱮᱱᱟᱜ ᱠᱟᱜ ᱠᱚᱣᱟ ᱯᱚᱥᱪᱤᱢ ᱵᱟᱝᱞᱟᱨᱮ ᱵᱤᱦᱟᱨ ᱨᱮ ᱡᱷᱟᱲᱠᱷᱚᱸᱰ ᱨᱮ ᱟᱥᱟᱢ ᱨᱮ ᱟᱨ ᱦᱚᱸ ᱟᱭᱢᱟ ᱡᱮᱞᱟ ᱨᱮ ᱢᱮᱱᱟᱜ ᱠᱟᱜ ᱠᱚᱣᱟ ᱱᱩᱠᱩ ᱦᱚᱸ ᱡᱩᱫᱟᱹ ᱡᱩᱫᱟᱹ ᱜᱮᱛᱟ ᱠᱚᱣᱟ ᱮᱱᱮᱡ ᱥᱮ ᱥᱩᱨ ᱦᱚᱸ ᱡᱩᱫᱟᱹ ᱜᱮᱭᱟ ᱵᱚᱞᱮ ᱟᱧᱪᱚᱞᱤᱠ ᱵᱷᱳᱣᱜᱚᱞᱤᱠ ᱮᱨᱤᱭᱟ ᱨᱮ ᱦᱤᱥᱟᱹᱵᱽ ᱛᱮ ᱟᱰᱤ ᱡᱩᱫᱟᱹ ᱡᱩᱫᱟᱹ ᱞᱟᱭ ᱞᱟᱠᱪᱟᱨ ᱢᱮᱱᱟᱜ ᱠᱟᱫᱟ ᱵᱷᱟᱨᱚᱛ ᱫᱤᱥᱚᱢ ᱨᱮᱭᱟᱜ ᱚᱱᱮ ᱡᱟᱦᱟᱸ ᱠᱚ ᱟᱨᱚ ᱟᱭᱢᱟ ᱦᱮᱱᱟᱜ ᱠᱟᱫᱟ ᱯᱨᱚᱪᱩᱨ ᱮᱱᱮᱡ ᱦᱮᱱᱟᱜ ᱠᱟᱫᱟ ᱯᱨᱚᱪᱩᱨ ᱡᱟᱛᱤ ᱦᱮᱱᱟᱜ ᱠᱟᱜ ᱠᱚᱣᱟ ᱟᱨ ᱯᱨᱚᱪᱩᱨ ᱨᱤᱛᱤᱱᱤᱛᱤ ᱦᱮᱱᱟᱜ ᱠᱟᱫᱟ ᱱᱤᱭᱚᱢ ᱠᱟᱱᱩᱱ ᱦᱚᱸ ᱦᱮᱱᱟᱜ ᱠᱟᱫᱟ ᱟᱨ ᱡᱚᱛᱚ ᱥᱟᱱᱛᱟᱞ ᱡᱮᱢᱚᱱ ᱡᱟᱦᱮᱨ ᱨᱮᱠᱚ ᱯᱩᱡᱟᱹᱭᱟ ᱚᱱᱟ ᱢᱤᱜᱴᱮᱡ ᱞᱟᱭ ᱞᱟᱠᱪᱟᱨ ᱠᱟᱱᱟ ᱡᱟᱦᱮᱨ ᱛᱷᱟᱱ ᱨᱮᱠᱚ ᱯᱩᱡᱟᱹᱭᱟ ᱢᱟᱡᱷᱤ ᱛᱷᱟᱱ ᱨᱮᱠᱚ ᱯᱩᱡᱟᱹᱭᱟ ᱟᱨ ᱦᱤᱱᱫᱩ ᱫᱚᱠᱚ ᱯᱩᱡᱟᱹᱭᱟ ᱢᱚᱱᱫᱤᱨ ᱨᱮ ᱢᱩᱥᱞᱟᱹ ᱦᱮᱱᱟᱜ ᱠᱚᱣᱟ ᱩᱝᱠᱩ ᱠᱚ ᱯᱩᱡᱟᱹᱭᱟ ᱢᱚᱥᱡᱤᱛ ᱨᱮ ᱦᱮᱸ ᱫᱮᱵᱤ ᱯᱩᱡᱟᱹ ᱫᱩᱨᱜᱟ ᱯᱩᱡᱟᱹ ᱛᱟᱯᱚᱨ ᱦᱩᱭᱩᱜ ᱠᱟᱱᱟ ᱢᱚᱱᱥᱟ ᱯᱩᱡᱟᱹ ᱠᱟᱞᱤ ᱯᱩᱡᱟᱹ ᱛᱷᱮᱠᱮ ᱥᱩᱨᱩ ᱠᱚᱨᱮ ᱡᱟᱵᱚᱛᱤᱭᱚ ᱫᱮᱵᱽᱼᱫᱮᱵᱤ ᱵᱷᱟᱨᱚᱛᱵᱚᱨᱥᱚ ᱫᱚᱠᱚ ᱢᱮᱛᱟᱜ ᱠᱟᱱᱟ ᱫᱮᱵᱽᱼᱫᱮᱵᱤ ᱨᱮᱭᱟᱜ ᱫᱤᱥᱚᱢ ᱚᱸᱰᱮ ᱢᱩᱥᱞᱟᱹ ᱦᱚᱸ ᱦᱮᱱᱟᱜ ᱠᱟᱫᱟ ᱤᱫᱽ ᱠᱚᱨᱵᱟᱱᱤ ᱟᱨᱚ ᱪᱮᱜ ᱠᱚᱪᱚ ᱟᱭᱢᱟ ᱨᱚᱠᱚᱢ ᱧᱩᱛᱩᱢ ᱦᱮᱱᱟᱜ ᱠᱟᱫᱟ ᱱᱤᱭᱟᱹ ᱠᱚᱠᱚ ᱱᱤᱭᱟᱹ ᱵᱷᱟᱨᱚᱛᱵᱚᱨᱥᱚ ᱨᱮ ᱱᱤᱭᱟᱹ ᱠᱚ ᱞᱟᱭᱼᱞᱟᱠᱪᱟᱨ

ᱵᱷᱟᱨᱚᱛᱵᱚᱨᱥᱚ ᱨᱮᱭᱟᱜ ᱞᱟᱭᱼᱞᱟᱠᱪᱟᱨ ᱜᱮ ᱦᱩᱭᱩᱜ ᱠᱟᱱᱟ ᱯᱨᱤᱛᱷᱤᱵᱤ ᱨᱮᱭᱟᱜ ᱥᱚᱨᱵᱚᱥᱨᱮᱥᱴᱷᱚ ᱞᱟᱭᱼᱞᱟᱠᱪᱟᱨ ᱠᱟᱨᱚᱱ ᱫᱚ ᱦᱩᱭᱩᱜ ᱠᱟᱱᱟ ᱡᱟᱦᱟᱸᱭ ᱠᱚ ᱵᱤᱫᱮᱥ ᱨᱮᱠᱚ ᱮᱱᱮᱡ ᱠᱟᱱᱟ ᱩᱱᱠᱩᱣᱟᱜ ᱫᱚ ᱠᱷᱟᱞᱤ ᱢᱤᱜ ᱨᱚᱠᱚᱢ ᱜᱮᱛᱟ ᱠᱚᱣᱟ ᱮᱱᱮᱡ ᱢᱤᱜ ᱨᱚᱠᱚᱢ ᱜᱮᱛᱟ ᱠᱚᱣᱟ ᱥᱮᱨᱮᱧ ᱟᱨ ᱩᱝᱠᱩ ᱫᱚ ᱰᱨᱮᱥ ᱦᱚᱸ ᱢᱤᱜ ᱨᱚᱠᱚᱢ ᱜᱮᱛᱟ ᱠᱚᱣᱟ ᱡᱮᱢᱚᱱ ᱟᱢᱮᱨᱤᱠᱟ ᱨᱮᱱ ᱫᱚ ᱮᱠᱮᱱ ᱢᱤᱜ ᱨᱚᱠᱚᱢ ᱰᱨᱮᱥ ᱛᱮᱜᱮ ᱢᱤᱜ ᱨᱚᱠᱚᱢ ᱜᱮᱛᱟᱠᱚ ᱞᱟᱠᱪᱟᱨ ᱛᱟᱯᱚᱨ ᱵᱽᱨᱤᱴᱮᱱ ᱨᱮᱦᱚᱸ ᱦᱮᱸ ᱵᱽᱨᱤᱴᱮᱱ ᱨᱮᱱ ᱦᱚᱸ ᱠᱷᱟᱞᱤ ᱢᱤᱜ ᱨᱚᱠᱚᱢ ᱠᱚ ᱦᱚᱨᱚᱜᱟ ᱟᱨ ᱵᱚᱞᱮ ᱢᱤᱜ ᱨᱚᱠᱚᱢ ᱜᱮᱠᱚ ᱰᱮᱸᱥᱟ ᱡᱚᱛᱚ ᱟᱨᱠᱤ ᱢᱟᱱᱮ ᱵᱤᱫᱮᱥᱤ ᱟᱨ ᱵᱷᱟᱨᱚᱛ ᱨᱮᱭᱟᱜ ᱫᱚ ᱵᱤᱵᱷᱤᱱᱱᱚ ᱚᱧᱪᱚᱞ ᱥᱟᱛᱮ ᱵᱤᱵᱷᱤᱱᱱᱚ ᱡᱟᱛᱤ ᱦᱤᱥᱟᱹᱵᱽ ᱛᱮ ᱵᱤᱵᱷᱤᱱᱱᱚ ᱨᱚᱠᱚᱢ ᱞᱟᱭᱼᱞᱟᱠᱪᱟᱨ ᱵᱚ ᱧᱮᱞ ᱧᱟᱢᱟ ᱮᱠ ᱢᱟᱛᱨᱚ ᱵᱷᱟᱨᱚᱛᱵᱚᱨᱥᱚ ᱦᱩᱭᱩᱜ ᱠᱟᱱᱟ ᱜᱚᱴᱟ ᱫᱷᱟᱨᱛᱤ ᱨᱮᱱ ᱦᱚᱲ ᱠᱚ ᱵᱷᱟᱨᱚᱛᱵᱚᱨᱥᱚ ᱠᱚ ᱦᱮᱡ ᱠᱟᱱᱟ ᱵᱷᱟᱨᱚᱛ ᱫᱚᱠᱚ ᱢᱮᱛᱟᱜ ᱠᱟᱱᱟ ᱫᱮᱵᱽᱼ ᱫᱮᱵᱤᱨ ᱫᱮᱥ ᱥᱮ ᱡᱚᱛᱚ ᱡᱟᱛᱤᱭᱟᱜ ᱢᱤᱜᱴᱮᱱ ᱢᱤᱞᱚᱱ ᱠᱷᱮᱛᱨᱚ ᱱᱤᱭᱟᱹ ᱢᱤᱞᱚᱱ ᱠᱷᱮᱛᱨᱚ ᱨᱮ ᱡᱚᱛᱚ ᱡᱟᱛᱤ ᱥᱟᱢᱵᱟᱣ ᱦᱮᱱᱟᱜ ᱠᱟᱜ ᱠᱚᱣᱟ ᱡᱮᱢᱚᱱ ᱦᱤᱱᱫᱩ ᱥᱤᱠᱷ ᱠᱷᱨᱤᱥᱴᱟᱱ ᱤᱥᱟᱹᱭ ᱛᱷᱮᱠᱮ ᱥᱩᱨᱩ ᱠᱚᱨᱮ ᱦᱮᱸ ᱟᱵᱟᱨ ᱤᱥᱟᱹᱭ ᱦᱚᱲᱟᱜ ᱥᱮ ᱤᱥᱟᱹᱭ ᱫᱷᱚᱨᱚᱢ ᱠᱚᱨᱮ ᱡᱟᱦᱟᱸᱭ ᱠᱚ ᱯᱟᱞᱚᱱ ᱫᱟ ᱱᱩᱠᱩᱣᱟᱜ ᱦᱚᱸ ᱟᱰᱤ ᱟᱞᱟᱫᱟ ᱟᱞᱟᱫᱟ ᱞᱟᱠᱪᱟᱨ ᱦᱮᱱᱟᱜ ᱠᱟᱜ ᱠᱚᱣᱟ ᱥᱟᱱᱛᱟᱞ ᱦᱚᱸᱠᱚ ᱤᱥᱟᱹᱭᱚᱜ ᱠᱟᱱᱟ ᱠᱤᱱᱛᱩ ᱡᱚᱠᱷᱚᱱ ᱠᱚ ᱤᱥᱟᱹᱭᱚᱜ ᱠᱟᱱᱟ ᱡᱟᱹᱛ ᱫᱚ ᱵᱟᱠᱚ ᱯᱟᱞᱴᱟᱣ ᱫᱟ ᱯᱟᱨᱤᱥ ᱫᱚ ᱵᱟᱠᱚ ᱯᱟᱞᱴᱟᱣ ᱫᱟ ᱠᱤᱱᱛᱩ ᱠᱷᱟᱞᱤ ᱠᱟᱞᱪᱟᱨ ᱛᱮᱜ ᱠᱚ ᱦᱟᱛᱟᱣ ᱫᱟ ᱤᱥᱟᱹᱭ ᱫᱷᱚᱨᱢᱚ ᱨᱮᱭᱟᱜ ᱠᱤᱱᱛᱩ ᱤᱱᱟᱹ ᱛᱮᱦᱚᱸ ᱟᱭᱢᱟ ᱨᱚᱠᱚᱢ ᱮᱴᱠᱮ ᱴᱚᱬᱮ ᱯᱟᱲᱟᱜ ᱠᱟᱱᱟ ᱮᱱᱛᱮ ᱨᱮᱦᱚᱸ ᱵᱟᱠᱚ ᱢᱮᱱᱟ ᱥᱮ ᱠᱚ ᱱᱚᱝᱠᱟ ᱠᱟᱛᱷᱟ ᱦᱮᱱᱟᱜ ᱠᱟᱫᱟ ᱡᱮ ᱵᱤᱵᱤᱫᱷᱮᱨ ᱢᱟᱡᱷᱮ ᱫᱮᱠᱷᱚ ᱵᱷᱟᱨᱚᱛ ᱢᱚᱦᱟᱱ ᱱᱚᱝᱠᱟ ᱵᱟᱝᱞᱟ ᱠᱟᱛᱷᱟ ᱦᱮᱱᱟᱜ ᱠᱟᱫᱟ